ᱦᱮᱸ ᱤᱧᱟᱹᱜ ᱜᱷᱟᱨᱚᱸᱡᱽ ᱨᱮ ᱱᱚᱝᱠᱟ ᱠᱤᱪᱷᱩ ᱞᱟᱠᱪᱟᱨᱟᱱ ᱥᱮᱨᱣᱟ ᱢᱮᱱᱟᱜᱼᱟ ᱡᱟᱦᱟᱸ ᱨᱮᱭᱟᱜ ᱡᱤᱞᱤᱧ ᱱᱟᱜᱟᱢ ᱢᱮᱱᱟᱜᱼᱟ ᱛᱮᱦᱮᱧ ᱫᱚ ᱚᱱᱟ ᱯᱟᱨᱚᱢ ᱛᱮ ᱦᱩᱭᱩᱜ ᱠᱟᱱᱟ ᱡᱮᱢᱚᱱ ᱯᱚᱨᱚᱵᱽ ᱠᱚᱨᱮ ᱫᱚ ᱜᱮᱡ ᱜᱩᱨᱤᱡ ᱠᱟᱛᱮ ᱮᱱᱟᱝ ᱵᱚᱱ ᱩᱢ ᱱᱟᱲᱠᱟ ᱯᱷᱟᱨᱪᱟ ᱠᱟᱛᱮ ᱵᱚᱱ ᱵᱚᱸᱜᱟᱼᱵᱳᱨᱳᱭᱟ ᱟᱨ ᱡᱮᱢᱚᱱ ᱵᱟᱯᱞᱟ ᱦᱚᱸ ᱡᱮᱢᱚᱱ ᱢᱤᱫ ᱜᱤᱫᱽᱨᱟᱹ ᱱᱚᱣᱟ ᱫᱷᱟᱹᱨᱛᱤ ᱠᱚᱨᱮ ᱮᱢᱚᱱ ᱞᱮ ᱟᱨ ᱚᱱᱟ ᱫᱚ ᱪᱷᱩᱸᱛ ᱪᱷᱟᱹᱴᱭᱟᱹᱨ ᱮᱭᱟᱵᱚᱱ ᱟᱨ ᱦᱟᱨᱟᱼᱵᱩᱨᱩ ᱠᱟᱛᱮ ᱩᱱᱤ ᱫᱚᱵᱚᱱ ᱵᱟᱯᱞᱟᱭᱮᱭᱟ ᱵᱤᱱᱟᱹ ᱪᱷᱟᱹᱴᱭᱟᱹᱨ ᱛᱮᱫᱚ ᱩᱱᱤ ᱜᱤᱫᱽᱨᱟᱹ ᱫᱚ ᱵᱟᱵᱚᱱ ᱵᱟᱯᱞᱟ ᱫᱟᱲᱮ ᱟᱭᱟ ᱱᱚᱣᱟ ᱫᱚ ᱢᱤᱫᱴᱮᱱ ᱱᱟᱜᱟᱢ ᱠᱟᱱ ᱛᱟᱵᱚᱱᱟ ᱟᱨ ᱱᱚᱝᱠᱟᱜᱮ ᱟᱵᱚᱣᱟᱜ ᱥᱮᱫᱟᱭ ᱡᱩᱜᱽ ᱦᱚᱸ ᱦᱮᱡ ᱟᱹᱜᱩ ᱟᱠᱟᱱᱟ ᱟᱵᱚ ᱥᱚᱢᱟᱡᱽ ᱥᱟᱶᱛᱟ ᱨᱮ ᱡᱮᱢᱚᱱ ᱱᱚᱣᱟ ᱟᱹᱰᱤ ᱟᱭᱢᱟ ᱞᱮᱠᱟᱱ ᱯᱚᱨᱚᱵᱽ ᱠᱚ ᱢᱮᱱᱟᱜᱼᱟ ᱡᱚᱛᱚ ᱯᱚᱨᱚᱵᱽ ᱨᱮᱫᱚ ᱵᱷᱮᱜᱟᱨ ᱵᱷᱮᱜᱟᱨ ᱚᱱᱟ ᱨᱮᱭᱟᱜ ᱦᱚᱸ ᱟᱹᱱ ᱟᱹᱨᱤᱼᱪᱟᱹᱞᱤ ᱢᱮᱱᱟᱜ ᱛᱟᱵᱚᱱᱟ ᱡᱮᱢᱚᱱ ᱵᱟᱦᱟ ᱨᱮᱫᱚ ᱢᱟᱲᱟᱝ ᱦᱤᱞᱚᱜ ᱵᱚᱱ ᱩᱢ ᱱᱟᱲᱠᱟᱜᱼᱟ ᱤᱱᱟᱹ ᱫᱚᱥᱟᱨ ᱦᱤᱞᱳᱜ ᱫᱚ ᱵᱟᱦᱟ ᱵᱚᱱ ᱵᱚᱸᱜᱟᱭᱟ ᱟᱨ ᱫᱚᱥᱟᱨ ᱦᱤᱞᱚᱜ ᱦᱟᱸᱜ ᱵᱚᱱ ᱥᱮᱸᱫᱽᱨᱟᱭᱟ ᱚᱱᱠᱟᱜᱮ ᱟᱹᱰᱤ ᱟᱭᱢᱟ ᱞᱮᱠᱟᱱᱟᱜ ᱟᱵᱚᱣᱟᱜ ᱱᱟᱜᱟᱢ ᱨᱮ ᱠᱷᱚᱫᱟ ᱫᱚᱦᱚ ᱠᱟᱱᱟ ᱵᱚᱱ ᱟᱵᱚ ᱫᱚ ᱟᱵᱚ ᱠᱚ ᱢᱟᱱᱮ ᱵᱟᱧᱪᱟᱣ ᱫᱚᱦᱚ ᱦᱩᱭ ᱟᱵᱚᱱᱟ